ᱦᱮᱞᱳ ᱤᱧ ᱥᱳᱢᱱᱟᱛᱷ ᱦᱮᱢᱵᱨᱚᱢ ᱤᱧ ᱞᱟᱹᱭ ᱮᱫᱟ ᱵᱷᱤᱲᱤᱝᱜᱤ ᱠᱷᱚᱱᱟᱜ ᱤᱧ ᱟᱢᱟᱜ ᱨᱮᱥᱴᱩᱨᱮᱱᱴ ᱠᱷᱚᱱᱟᱜ ᱤᱧ ᱵᱨᱤᱭᱟᱱᱤᱧ ᱚᱰᱟᱨ ᱞᱮᱫᱟ ᱢᱮᱱᱠᱷᱟᱱ ᱚᱱᱟ ᱵᱨᱤᱭᱟᱱᱤ ᱫᱚ ᱛᱷᱚᱲᱟ ᱦᱤᱨᱤᱡ ᱟᱠᱟᱱᱟ ᱟᱨ ᱛᱷᱚᱲᱟ ᱯᱞᱮᱴ ᱨᱮ ᱢᱮᱱᱟᱜ ᱟᱠᱟᱫᱟ ᱱᱚᱝᱠᱟᱱᱟᱜ ᱡᱚᱢᱟᱜ ᱫᱚ ᱠᱤᱱᱛᱩ ᱟᱯᱮ ᱴᱷᱮᱱ ᱠᱷᱚᱱᱫᱚ ᱵᱟᱹᱧ ᱟᱸᱥ ᱟᱠᱟᱱ ᱛᱟᱦᱮᱸ ᱠᱟᱱᱟ ᱟᱨ ᱱᱚᱣᱟ ᱫᱚ ᱤᱧᱫᱚ ᱪᱤᱠᱟᱹ ᱠᱟᱛᱮᱫ ᱤᱧ ᱡᱚᱢᱟ ᱟᱨ ᱱᱚᱣᱟ ᱡᱚᱢᱟᱜ ᱡᱟᱦᱟᱸᱧ ᱚᱰᱟᱨ ᱟᱠᱟᱫ ᱛᱟᱦᱮᱸ ᱠᱟᱱᱟ ᱱᱚᱣᱟ ᱡᱚᱢᱟᱜ ᱨᱮᱥᱛᱳᱨ ᱡᱚᱫᱤ ᱢᱚᱡᱽ ᱠᱚᱡ ᱛᱮᱜᱮ ᱡᱩᱫᱤ ᱵᱟᱹᱧ ᱧᱟᱢᱟ ᱛᱟᱦᱚᱞᱮ ᱠᱷᱟᱱ ᱫᱚ ᱟᱯᱮ ᱴᱷᱮᱱ ᱫᱚ ᱪᱤᱠᱟᱹ ᱠᱟᱛᱮᱧ ᱯᱮᱢᱮᱱᱴᱼᱟ ᱱᱚᱣᱟ ᱤᱧᱟᱹᱜ ᱚᱰᱟᱨ ᱟᱯᱮ ᱴᱷᱮᱱ ᱠᱷᱚᱱ ᱨᱩᱣᱟᱹᱲ ᱦᱟᱛᱟᱣ ᱛᱟᱯᱮ